ᱤᱧᱟᱹᱜ ᱴᱚᱴᱷᱟᱨᱮ ᱦᱚᱲᱮ ᱜᱚᱡᱽ ᱞᱮᱱᱠᱷᱟᱱ ᱚᱱᱟ ᱚᱲᱟᱜ ᱨᱮᱱ ᱦᱚᱲ ᱡᱟᱦᱟᱸ ᱚᱲᱟᱜ ᱨᱮᱱ ᱦᱚᱲᱮ ᱜᱩᱡᱩᱜᱼᱟ ᱚᱱᱟ ᱚᱲᱟᱜ ᱨᱮᱱ ᱦᱚᱲ ᱠᱚ ᱪᱷᱩᱛᱩᱜᱼᱟ ᱟᱨ ᱥᱟᱶᱛᱮ ᱟᱞᱮ ᱦᱚᱸᱞᱮ ᱪᱷᱩᱛᱩᱜᱼᱟ ᱟᱨ ᱪᱷᱩᱛᱩᱜ ᱟᱞᱮ ᱢᱤᱫᱴᱤᱡ ᱦᱚᱲᱮ ᱜᱚᱡᱽ ᱞᱮᱱᱠᱷᱟᱱ ᱨᱟᱜᱟᱠᱚ ᱠᱤᱢᱵᱟ ᱯᱮᱲᱟ ᱯᱟᱹᱲᱦᱟᱹ ᱠᱚᱠᱚ ᱞᱟᱹᱭᱟᱠᱚᱣᱟ ᱟᱨ ᱡᱟᱦᱟᱸ ᱨᱟᱯᱟᱜ ᱤᱫᱤ ᱠᱟᱛᱮᱫ ᱨᱟᱯᱟᱜ ᱫᱚ ᱵᱟᱹᱵᱩᱜᱤᱫᱟᱹᱨ ᱠᱚᱠᱚ ᱥᱮᱱᱚᱜᱼᱟ ᱢᱟᱹᱭ ᱜᱤᱫᱟᱹᱨ ᱠᱚᱫᱚ ᱵᱟᱝᱠᱚ ᱥᱮᱱᱚᱜᱼᱟ ᱠᱤᱱᱛᱩ ᱡᱟᱦᱟᱸᱧ ᱧᱮᱞ ᱟᱠᱟᱫᱟ ᱢᱟᱱᱮ ᱵᱤᱨ ᱨᱮᱭᱟᱜ ᱠᱟᱴ ᱠᱚ ᱤᱫᱤᱭᱟ ᱟᱨ ᱥᱚᱥᱟᱱ ᱜᱷᱟᱴ ᱨᱮ ᱤᱫᱤ ᱠᱟᱛᱮᱫ ᱠᱚ ᱥᱟᱦᱟᱱ ᱠᱚ ᱠᱤᱪᱷᱩ ᱜᱟᱰᱟᱭᱟᱠᱚ ᱜᱟᱰᱟ ᱪᱮᱛᱟᱱ ᱨᱮ ᱥᱟᱦᱟᱱ ᱠᱚ ᱞᱟᱫᱮᱭᱟ ᱚᱱᱟ ᱪᱮᱛᱟᱱ ᱨᱮ ᱢᱚᱲᱟ ᱠᱚ ᱞᱟᱫᱮᱭᱮᱭᱟ ᱟᱨᱠᱚ ᱨᱟᱯᱟᱜ ᱮᱭᱟ ᱤᱱᱟ ᱠᱷᱚᱱ ᱡᱟᱹᱥᱛᱤ ᱫᱚ ᱵᱟᱹᱧ ᱵᱟᱰᱟᱭᱟ